ᱪᱮᱬᱮ ᱫᱚ ᱧᱮᱞ ᱦᱩᱭᱟᱠᱟᱱ ᱜᱮᱭᱟ ᱧᱤᱫᱟᱹ ᱪᱮᱬᱮ ᱫᱚ ᱱᱩᱠᱩ ᱫᱩᱸᱫᱩ ᱠᱚᱦᱚᱸ ᱠᱚ ᱫᱟᱬᱟᱱ ᱜᱮᱭᱟ ᱛᱚ ᱫᱩᱸᱫᱩ ᱠᱚ ᱡᱚᱠᱷᱚᱱ ᱧᱮᱞ ᱡᱚᱠᱷᱚᱱ ᱟᱨ ᱡᱚᱠᱷᱚᱱ ᱠᱚ ᱨᱟᱜᱟ ᱩᱱᱨᱮ ᱡᱩᱫᱤᱢ ᱟᱸᱡᱚᱢ ᱡᱷᱟᱜ ᱠᱮᱫᱮᱭᱟ ᱛᱚ ᱠᱟᱹᱴᱤᱡ ᱩᱱ ᱥᱚᱢᱚᱭ ᱫᱚ ᱠᱮᱵᱚᱞ ᱵᱚᱛᱚᱨ ᱧᱚᱜ ᱵᱩᱡᱷᱟᱹᱜᱼᱟ ᱪᱮᱫᱟᱜ ᱥᱮ ᱩᱱᱠᱩ ᱫᱚ ᱱᱚᱣᱟ ᱠᱟᱨᱚᱱ ᱛᱮ ᱵᱚᱛᱚᱨ ᱵᱩᱡᱷᱟᱹᱜᱼᱟ ᱩᱱᱠᱩ ᱫᱚ ᱠᱟᱹᱴᱤᱡ ᱵᱤᱯᱚᱫ ᱡᱟᱭᱜᱟ ᱨᱮᱠᱚ ᱨᱟᱜᱟ ᱛᱚ ᱚᱱᱟ ᱢᱮᱱ ᱦᱩᱭᱩᱜ ᱠᱟᱱᱟ ᱡᱮ ᱱᱚᱣᱟ ᱫᱚ ᱯᱚᱛᱷᱟ ᱠᱚᱨᱮ ᱚᱱᱟ ᱡᱟᱭᱜᱟᱛᱮ ᱩᱱᱠᱩ ᱫᱚ ᱠᱟᱹᱴᱤᱡ ᱧᱮᱞ ᱥᱚᱢᱚᱭ ᱦᱚᱸ ᱟᱨ ᱱᱚᱝᱠᱟ ᱨᱟᱜ ᱟᱸᱡᱚᱢ ᱛᱮᱦᱚᱸ ᱠᱤᱪᱷᱤ ᱵᱚᱛᱚᱨ ᱧᱚᱜ ᱜᱮ ᱵᱩᱡᱷᱟᱹᱜᱼᱟ ᱟᱨ ᱪᱮᱬᱮ ᱫᱚ ᱧᱤᱫᱟᱹ ᱪᱮᱬᱮ ᱟᱭᱢᱟ ᱪᱮᱬᱮ ᱜᱤᱧ ᱧᱮᱞ ᱦᱩᱭ ᱟᱠᱟᱱᱟ ᱱᱩᱠᱩ ᱧᱤᱫᱟᱹ ᱠᱚᱸᱜ ᱦᱚᱸᱠᱚ ᱛᱟᱦᱮᱱᱟ ᱟᱨ ᱱᱩᱠᱩ ᱪᱮᱫ ᱞᱮᱠᱟ ᱠᱚ ᱢᱮᱛᱟᱣᱟᱠᱚ ᱠᱟᱱᱟ ᱜᱮᱰᱮ ᱴᱟᱭᱤᱯ ᱠᱚ ᱛᱟᱦᱮᱱᱟ ᱩᱱᱠᱩ ᱦᱚᱸ ᱧᱤᱫᱟᱹ ᱠᱚ ᱟᱹᱛᱤᱧ ᱛᱟᱦᱮᱸᱫ ᱩᱱᱠᱩ ᱦᱚᱸ ᱪᱮᱛᱟᱱ ᱛᱮ ᱰᱟᱹᱵᱷᱟᱹᱣ ᱜᱮᱠᱚ ᱛᱟᱦᱮᱱᱟ ᱩᱱᱠᱩ ᱡᱟᱦᱟᱸᱭ ᱠᱚ ᱢᱮᱛᱟᱣ ᱠᱚ ᱠᱟᱱᱟ ᱪᱮᱫ ᱞᱮᱠᱟ ᱠᱚ ᱢᱮᱛᱟᱣ ᱠᱚ ᱠᱟᱱᱟ ᱢᱟᱱᱮ ᱜᱮᱰᱮ ᱴᱟᱭᱤᱯ ᱠᱚ ᱛᱟᱦᱮᱱᱟ ᱩᱰᱟᱹᱜ ᱟᱠᱚ ᱪᱮᱛᱟᱱ ᱛᱮ ᱟᱨ ᱩᱱᱠᱩ ᱫᱚ ᱱᱚᱝᱠᱟ ᱫᱟᱜ ᱠᱚᱨᱮᱫ ᱠᱚ ᱟᱹᱛᱤᱧᱟ ᱱᱚᱝᱠᱟ ᱵᱟᱹᱭᱦᱟᱹᱲ ᱠᱚᱨᱮ ᱟᱹᱛᱤᱧᱟ ᱟᱨ ᱱᱩᱠᱩ ᱴᱤᱴᱤ ᱴᱮᱝᱜᱚᱡ ᱦᱚᱸ ᱩᱱᱠᱩ ᱦᱚᱸ ᱧᱤᱫᱟᱹ ᱵᱮᱲᱟ ᱠᱚ ᱨᱟᱜ ᱛᱟᱦᱮᱱ ᱜᱮᱭᱟ ᱛᱳ ᱨᱟᱜ ᱞᱮᱠᱷᱟᱱ ᱠᱚ ᱟᱸᱡᱚᱢ ᱞᱮᱠᱷᱟᱱ ᱩᱱᱠᱩ ᱫᱚ ᱩᱱᱠᱩᱣᱟᱜ ᱨᱟᱜ ᱟᱸᱡᱚᱢ ᱛᱮᱫᱚ ᱵᱚᱛᱚᱨ ᱫᱚ ᱵᱟᱝ ᱵᱩᱡᱷᱟᱹᱜᱼᱟ ᱢᱚᱡᱽ ᱜᱮ ᱵᱩᱡᱷᱟᱹᱜᱼᱟ ᱵᱚᱨᱚᱝ ᱟᱨᱚ ᱚᱱᱠᱟᱱ ᱪᱮᱬᱮ ᱫᱚ ᱟᱨ ᱱᱤᱝᱠᱟᱹ ᱟᱹᱞᱤᱧᱟᱜ ᱧᱮᱞ ᱛᱮᱫᱚ ᱞᱤᱧ ᱧᱮᱞ ᱟᱠᱟᱫ ᱠᱚᱣᱟ ᱢᱮᱱᱠᱷᱟᱱ ᱧᱩᱛᱩᱢ ᱠᱚ ᱵᱟᱹᱞᱤᱧ ᱫᱤᱥᱟᱹᱭᱮᱫᱟ ᱵᱟᱠᱷᱟᱱ ᱞᱟᱹᱭ ᱦᱩᱭ ᱠᱚ ᱠᱮᱭᱟ